ᱟᱞᱮᱭᱟᱜ ᱵᱟᱜᱟᱱ ᱨᱮᱫᱚ ᱩᱛᱤ ᱥᱩᱛᱤ ᱥᱤᱠᱲᱤᱡ ᱢᱮᱱᱟᱜ ᱠᱚᱣᱟ ᱠᱷᱟᱹᱞᱤ ᱥᱚᱡᱷᱮ ᱛᱮᱦᱚᱸ ᱵᱟᱢ ᱡᱟᱹᱯᱤᱫ ᱫᱟᱲᱮᱭᱟᱜᱼᱟ ᱫᱚᱢᱮ ᱥᱤᱠᱲᱤᱡ ᱢᱮᱱᱟᱜ ᱠᱚᱣᱟ ᱛᱟᱹᱨᱩᱵ ᱠᱚᱢᱟ ᱵᱟᱝᱜᱮ ᱵᱟᱠᱚ ᱛᱟᱦᱮᱱᱟ ᱩᱱᱠᱩ ᱢᱟ ᱥᱤᱠᱲᱤᱡ ᱠᱚᱜᱮ ᱟᱹᱰᱤ ᱥᱚᱠᱛᱚ ᱠᱚ ᱜᱮᱨ ᱞᱮᱭᱟ ᱯᱟᱝᱠᱷᱟ ᱠᱚᱞᱮ ᱪᱟᱹᱞᱩ ᱠᱟᱜᱼᱟ ᱟᱨ ᱢᱚᱥᱟᱨᱤ ᱠᱚ ᱧᱤᱫᱟᱹᱭ ᱜᱤᱛᱤᱡ ᱥᱚᱢᱚᱭ ᱞᱮ ᱴᱟᱱᱟᱣ ᱠᱟᱜᱼᱟ ᱦᱩᱱᱟᱹᱝ ᱨᱤᱡᱩ ᱡᱚᱠᱷᱚᱡ ᱠᱚ ᱨᱚ ᱠᱚ ᱮᱢᱟᱱ ᱠᱚ ᱢᱮᱱᱟᱜ ᱠᱚᱣᱟ ᱥᱚᱠᱛᱚ ᱠᱩᱡ ᱡᱩᱡᱩᱢᱩᱡ ᱨᱚ ᱜᱚᱡ ᱞᱟᱹᱜᱤᱫ ᱛᱮ ᱨᱟᱱ ᱠᱚᱞᱮ ᱟᱹᱜᱩ ᱵᱟᱲᱟᱭᱟ ᱚᱱᱟ ᱠᱚᱜᱮ ᱟᱨᱞᱮ ᱮᱢ ᱵᱟᱲᱟᱣ ᱠᱚᱛᱮᱞᱮ ᱜᱚᱡ ᱵᱟᱲᱟ ᱠᱚᱣᱟ ᱫᱟᱠᱟ ᱠᱚᱨᱮ ᱠᱚ ᱪᱟᱰᱚ ᱞᱮᱱᱠᱷᱟᱱ ᱚᱱᱟ ᱟᱹᱰᱤ ᱮᱸᱴᱠᱮᱴᱚᱬᱮ ᱟᱨ ᱥᱤᱠᱲᱤᱡ ᱠᱚᱦᱚᱸ ᱠᱚ ᱜᱮᱨ ᱞᱮᱭᱟ ᱟᱹᱰᱤ ᱮᱸᱴᱠᱮᱴᱚᱬᱮ ᱵᱩᱡᱷᱟᱹᱜᱼᱟ ᱚᱱᱮ ᱚᱱᱟ ᱠᱚᱜᱮ ᱢᱩᱥᱠᱤᱞ ᱵᱩᱡᱷᱟᱹᱜᱼᱟ ᱫᱟᱠᱟ ᱠᱚᱨᱮ ᱮᱢᱟᱱ ᱠᱚᱨᱮ ᱨᱚ ᱠᱚᱦᱚᱸ ᱠᱚ ᱪᱟᱰᱚᱜᱼᱟ ᱮᱢᱟᱱᱚᱜᱼᱟ ᱠᱚ ᱮᱱᱠᱷᱟᱱ ᱠᱟᱹᱡ ᱤᱭᱟᱹ ᱫᱷᱟᱨᱟ ᱵᱩᱡᱷᱟᱹᱜᱼᱟ